ᱱᱟᱦᱟᱜᱠᱟᱨ ᱡᱩᱜᱽ ᱨᱮ ᱥᱤᱢ ᱥᱩᱠᱨᱤ ᱢᱮᱨᱚᱢ ᱵᱷᱤᱲᱤ ᱟᱹᱥᱩᱞ ᱫᱚ ᱟᱹᱰᱤᱜᱮ ᱱᱟᱯᱟᱭᱟ ᱪᱮᱫᱟᱜ ᱥᱮ ᱩᱱᱠᱩ ᱟᱹᱥᱩᱞ ᱠᱟᱛᱮᱫ ᱦᱟᱨᱟ ᱞᱮᱠᱚ ᱠᱷᱟᱱ ᱦᱮᱣ ᱡᱚᱭ ᱦᱚᱯᱚᱱ ᱡᱚᱝ ᱟᱠᱚ ᱟᱨ ᱚᱸᱰᱮ ᱠᱷᱚᱱᱟᱜ ᱩᱱᱠᱩ ᱠᱚ ᱦᱟᱨᱟ ᱵᱩᱨᱩ ᱞᱮᱱᱠᱷᱟᱱ ᱟᱹᱰᱤ ᱱᱟᱯᱟᱭ ᱫᱟᱢᱛᱮᱢ ᱟᱹᱠᱷᱨᱤᱧ ᱫᱟᱲᱮᱭᱟᱠᱚᱣᱟ ᱟᱨ ᱚᱱᱟᱜᱮ ᱟᱹᱰᱤ ᱱᱟᱯᱟᱭ ᱡᱟᱹᱨᱤᱭᱟᱹ ᱠᱟᱱᱟ ᱱᱚᱣᱟ ᱛᱮᱦᱚᱸ ᱟᱹᱥᱩᱞ ᱜᱮᱭᱟ ᱟᱨ ᱱᱩᱠᱩ ᱟᱹᱥᱩᱞ ᱫᱚ ᱟᱹᱰᱤ ᱞᱟᱹᱠᱛᱤ ᱠᱟᱱ ᱜᱮᱭᱟ ᱟᱨ ᱱᱚᱣᱟ ᱡᱟᱦᱟᱸᱭ ᱦᱩᱱᱟᱹᱨ ᱟᱠᱟᱜᱼᱟ ᱱᱤᱛ ᱫᱷᱟᱹᱨᱤᱡ ᱩᱱᱤᱜᱮ ᱯᱩᱸᱡᱤᱯᱩᱛᱤ ᱟᱠᱟᱱᱟᱭ ᱟᱨ ᱱᱚᱣᱟ ᱠᱚ ᱡᱟᱦᱟᱸᱭ ᱵᱟᱭ ᱠᱚᱨᱟᱣ ᱟᱠᱟᱜᱼᱟ ᱩᱱᱤᱫᱚᱭ ᱢᱩᱥᱠᱤᱞ ᱟᱠᱟᱱᱟ